ᱦᱮᱞᱳ ᱟᱪᱪᱷᱟ ᱦᱚᱸ ᱞᱟᱹᱭ ᱵᱤᱧ ᱦᱮᱸ ᱦᱚᱸ ᱪᱮᱫ ᱪᱮᱫ ᱯᱚᱛᱚᱵ ᱵᱤᱱ ᱠᱷᱚᱡᱚᱜ ᱠᱟᱱᱟ ᱚᱱᱠᱟ ᱫᱚ ᱡᱚᱛᱚ ᱞᱮᱠᱟᱱᱟᱜ ᱯᱚᱛᱚᱵ ᱜᱮ ᱢᱮᱱᱟᱜᱼᱟ ᱠᱩᱫᱩᱢ ᱯᱩᱛᱷᱟ ᱢᱮᱱᱟᱜᱼᱟ ᱠᱟᱹᱛᱷᱱᱤᱼᱜᱟᱹᱛᱷᱱᱤ ᱢᱮᱱᱟᱜᱼᱟ ᱥᱮᱫᱟᱭ ᱦᱟᱯᱲᱟᱢ ᱠᱚᱣᱟᱜ ᱠᱟᱛᱷᱟ ᱠᱚ ᱢᱮᱱᱟᱜᱼᱟ ᱫᱚᱝ ᱥᱮᱨᱮᱧ ᱢᱮᱱᱟᱜᱼᱟ ᱞᱟᱜᱽᱬᱮ ᱥᱮᱨᱮᱧ ᱢᱮᱱᱟᱜᱼᱟ ᱚᱱᱠᱟᱱᱟᱜ ᱟᱹᱰᱤ ᱜᱚᱴᱟᱝ ᱯᱚᱛᱚᱵᱽ ᱢᱮᱱᱟᱜᱼᱟ ᱟᱫᱚ ᱟᱹᱵᱤᱱ ᱪᱮᱫ ᱯᱚᱛᱚᱵ ᱵᱤᱱ ᱠᱷᱚᱡᱚᱜ ᱠᱟᱱᱟ ᱦᱚᱸ ᱟᱪᱪᱷᱟ ᱦᱚᱸ ᱢᱮᱱᱟᱜᱼᱟ ᱚ ᱵᱟᱝᱟ ᱯᱚᱛᱚᱵ ᱫᱚ ᱞᱟᱭᱵᱮᱨᱤ ᱫᱚ ᱢᱟᱱᱮ ᱡᱟᱦᱟᱸ ᱯᱩᱥᱛᱟᱠᱟᱞᱚᱭ ᱠᱚ ᱢᱮᱛᱟᱜᱟᱜᱼᱟ ᱚᱱᱟ ᱫᱚ ᱫᱚᱥ ᱵᱟᱡᱮ ᱠᱷᱚᱱᱟᱜ ᱪᱟᱨ ᱵᱟᱡᱮ ᱠᱷᱩᱞᱟᱹᱣ ᱛᱟᱦᱮᱱᱟ ᱤᱱᱟᱹᱜ ᱵᱤᱪ ᱨᱮ ᱤᱱᱟᱹ ᱯᱚᱨᱮ ᱫᱚ ᱵᱚᱱᱫᱚᱜᱼᱟ ᱤᱱᱟᱹ ᱯᱚᱨ ᱫᱚᱠᱚ ᱵᱚᱱᱫᱽ ᱠᱟᱜᱼᱟ ᱟᱫᱚ ᱮᱱᱠᱷᱟᱱ ᱟᱹᱵᱤᱱ ᱡᱩᱫᱤ ᱯᱚᱛᱚᱵ ᱦᱟᱛᱟᱣ ᱥᱟᱱᱟᱭᱮᱫ ᱵᱮᱱᱟ ᱮᱱᱠᱷᱟᱱ ᱤᱱᱟᱹ ᱵᱤᱪ ᱨᱮ ᱦᱤᱡᱩᱜ ᱵᱤᱱ ᱟᱨ ᱟᱹᱞᱤᱧ ᱥᱟᱞᱟᱜ ᱨᱚᱯᱚᱲ ᱠᱟᱛᱮᱫ ᱚᱸᱰᱮ ᱥᱤᱜᱽᱱᱮᱪᱟᱨ ᱦᱩᱭᱩᱜᱼᱟ ᱟᱨ ᱡᱮ ᱟᱵᱤᱱ ᱱᱚᱣᱟ ᱯᱚᱛᱚᱵᱽ ᱵᱤᱱ ᱤᱫᱤᱭᱮᱜᱼᱟ ᱢᱮᱱᱛᱮᱫ ᱤᱱᱟᱹ ᱠᱟᱛᱮᱫ ᱟᱹᱵᱤᱱ ᱢᱤᱫ ᱥᱚᱯᱛᱟᱦᱚ ᱠᱷᱚᱱ ᱯᱚᱸᱫᱽᱨᱚ ᱫᱤᱱ ᱜᱮᱵᱤᱱ ᱫᱚᱦᱚ ᱫᱟᱲᱮᱭᱟᱜᱼᱟ ᱟᱹᱵᱤᱱ ᱴᱷᱮᱱ ᱡᱩᱫᱤ ᱤᱜᱤ ᱥᱟᱱᱟ ᱵᱤᱱᱟ ᱚᱲᱟᱜ ᱟᱨ ᱡᱩᱫᱤ ᱤᱱᱟᱹ ᱯᱚᱸᱫᱽᱯᱨᱚ ᱫᱤᱱ ᱵᱷᱤᱛᱤᱨ ᱛᱮ ᱵᱟᱹᱵᱤᱱ ᱟᱹᱜᱩ ᱠᱟᱜᱼᱟ ᱮᱱᱠᱷᱟᱱ ᱫᱚ ᱢᱟᱱᱮ ᱚᱱᱟ ᱨᱮᱱᱟᱜ ᱯᱷᱤ ᱞᱟᱜᱟᱜᱼᱟ ᱞᱮᱹᱴ ᱯᱷᱤ ᱡᱚᱠᱷᱚᱱ ᱵᱤᱱ ᱟᱹᱜᱩᱭᱟ ᱚᱱᱟ ᱨᱮᱱᱟᱜ ᱯᱟᱸᱪ ᱴᱟᱠᱟ ᱥᱮ ᱫᱚᱥ ᱴᱟᱠᱟ ᱞᱟᱜᱟᱜᱼᱟ ᱤᱱᱟᱹ ᱨᱮᱱᱟᱜ ᱞᱮᱹᱴ ᱯᱷᱤ ᱟᱫᱚ ᱤᱱᱟᱹᱜᱮ ᱟᱨ ᱤᱱᱟᱹ ᱠᱷᱚᱱᱟᱜ ᱵᱟᱹᱲᱛᱤ ᱟᱨ ᱡᱟᱦᱟᱸᱱᱟᱜ ᱵᱟᱰᱟᱭ ᱥᱟᱱᱟᱭᱮᱫ ᱵᱤᱱ ᱠᱷᱟᱱ ᱫᱚ ᱠᱩᱞᱤ ᱞᱤᱧ ᱵᱤᱱ ᱵᱟᱝ ᱵᱟᱝ ᱞᱟᱜᱟᱜᱼᱟ ᱟᱪᱪᱷᱟ ᱡᱚᱛᱚ ᱦᱚᱲ ᱫᱚ ᱵᱟᱝᱟ ᱱᱤᱛᱳᱜ ᱟᱹᱵᱤᱱ ᱡᱩᱫᱤ ᱵᱤᱱ ᱤᱫᱤᱭᱟ ᱮᱱᱠᱷᱟᱱ ᱫᱚ ᱟᱹᱵᱤᱱ ᱵᱤᱱ ᱟᱹᱜᱩ ᱦᱚᱴᱚ ᱠᱟᱜᱼᱟ ᱤᱱᱟᱹ ᱯᱚᱨ ᱫᱚ ᱮᱴᱟᱜᱤᱡᱼᱮ ᱧᱟᱢᱟ ᱢᱚᱬᱮ ᱦᱚᱲ ᱨᱮᱱᱟᱜ ᱫᱚ ᱟᱪᱪᱷᱟ ᱧᱮᱞ ᱦᱩᱭᱩᱜᱼᱟ ᱧᱮᱞ ᱠᱟᱛᱮᱫ ᱦᱟᱸᱜ ᱞᱤᱧ ᱠᱷᱚᱵᱚᱨᱟᱵᱤᱱᱟ ᱡᱟᱦᱟᱸᱞᱮᱠᱟ ᱦᱩᱭᱩᱜᱼᱟ ᱚᱱᱠᱟ ᱦᱟᱸᱜ ᱞᱤᱧ ᱠᱚᱵᱚᱨᱟᱵᱤᱱᱟ ᱛᱟᱦᱞᱮ ᱟᱹᱵᱤᱱ ᱤᱫᱤ ᱦᱟᱛᱟᱲ ᱵᱤᱱ ᱤᱱᱟᱹ ᱯᱚᱨ ᱫᱚ ᱱᱟᱜ ᱞᱤᱧ ᱠᱷᱚᱵᱚᱨᱟᱵᱤᱱᱟ ᱦᱤᱡᱩᱜ ᱵᱤᱱ ᱱᱟᱜ ᱠᱚᱞᱮᱡᱽ ᱠᱚᱞᱮᱡᱽ ᱨᱮᱱᱟᱜ ᱦᱳᱭ ᱦᱳᱭ ᱟᱪᱪᱷᱟ ᱴᱷᱤᱠᱜᱮᱭᱟ ᱦᱳᱭ ᱛᱚᱵᱮ ᱦᱤᱡᱩᱜ ᱵᱤᱱ ᱦᱳᱭ ᱟᱪᱪᱷᱟ ᱦᱳᱭ ᱴᱷᱤᱠ